ᱦᱮᱞᱳ ᱤᱧ ᱨᱤᱛᱩᱰᱤ ᱠᱷᱚᱱᱤᱧ ᱢᱮᱱᱮᱜ ᱟᱹᱧ ᱯᱷᱩᱞᱢᱩᱱᱤ ᱥᱚᱨᱮᱱ ᱵᱞᱚᱠ ᱜᱮ ᱞᱟᱜᱟᱣᱟᱠᱟᱱᱟ ᱛᱚ ᱱᱚᱜᱼᱚᱭ ᱚᱱᱟ ᱞᱟᱹᱜᱤᱫ ᱤᱧ ᱯᱷᱳᱱᱟᱠᱟᱫᱟ ᱱᱚᱜᱼᱚᱭ ᱚᱲᱟᱜ ᱯᱮ ᱮᱢᱟᱫᱤᱧᱟᱹ ᱥᱚᱨᱠᱟᱨᱤ ᱚᱲᱟᱜ ᱛᱚ ᱯᱚᱭᱥᱟ ᱠᱚᱧ ᱧᱟᱢ ᱪᱟᱵᱟ ᱠᱮᱫᱟ ᱚᱲᱟᱜ ᱠᱚᱧ ᱵᱮᱱᱟᱣ ᱠᱮᱫᱟ ᱛᱚ ᱚᱱᱟᱜᱮᱧ ᱯᱷᱳᱱᱟᱠᱟᱫᱟ ᱟᱹᱰᱤ ᱠᱩᱥᱤᱧ ᱵᱩᱡᱷᱟᱹᱣ ᱠᱮᱜᱼᱟ ᱞᱟᱦᱟ ᱫᱚ ᱦᱟᱥᱟ ᱚᱲᱟᱜ ᱛᱟᱦᱮᱸ ᱞᱮᱱᱟ ᱡᱚᱨᱚᱜ ᱠᱟᱱ ᱛᱟᱦᱮᱱ ᱛᱟᱞᱮᱭᱟ ᱱᱤᱛᱳᱜ ᱫᱚ ᱯᱟᱠᱟ ᱚᱲᱟᱜ ᱧᱟᱢ ᱠᱟᱛᱮᱫ ᱱᱤᱛᱳᱜ ᱫᱚ ᱱᱚᱜᱼᱚᱭ ᱟᱹᱰᱤ ᱜᱚᱨᱚᱵᱤᱧ ᱟᱹᱭᱠᱟᱹᱣ ᱮᱜᱼᱟ ᱟᱨ ᱱᱤᱛᱳᱜ ᱫᱚ ᱱᱚᱜᱼᱚᱭ ᱟᱯᱮ ᱴᱷᱮᱱ ᱠᱷᱚᱱ ᱜᱚᱲᱚ ᱥᱚᱯᱚᱦᱚᱫ ᱧᱟᱢ ᱠᱟᱛᱮᱫ ᱚᱲᱟᱜ ᱨᱮᱱᱟᱜ ᱫᱚ ᱪᱤᱱᱛᱟᱹ ᱵᱟᱹᱱᱩᱜ ᱛᱤᱧᱟ ᱛᱚ ᱵᱤᱴᱤ ᱛᱟᱠᱚ ᱠᱚ ᱵᱟᱵᱩ ᱛᱟᱠᱚ ᱠᱚᱠᱚ ᱚᱞᱚᱜ ᱯᱟᱲᱦᱟᱜ ᱠᱟᱱᱟ ᱠᱚ ᱪᱟᱹᱠᱨᱤ ᱠᱚᱧ ᱧᱟᱢ ᱦᱚᱪᱚ ᱠᱚᱣᱟ ᱱᱤᱛᱳᱜ ᱫᱚ ᱚᱱᱟ ᱨᱮᱱᱟᱜ ᱜᱮ ᱪᱤᱱᱛᱟᱹ ᱢᱮᱱᱟᱜ ᱛᱤᱧᱟᱹ ᱛᱚ ᱩᱱᱠᱩ ᱦᱚᱸ ᱱᱟᱯᱟᱭ ᱛᱤᱧ ᱚᱞ ᱯᱟᱲᱦᱟᱣ ᱦᱚᱪᱚ ᱠᱚᱣᱟ ᱱᱤᱛᱳᱜ ᱫᱚ ᱚᱲᱟᱜ ᱨᱮᱱᱟᱜ ᱫᱚ ᱴᱮᱱᱥᱚᱱ ᱪᱟᱵᱟᱭᱮᱱ ᱛᱤᱧᱟᱹ ᱢᱟᱲᱟᱝ ᱫᱚ ᱦᱟᱥᱟ ᱚᱲᱟᱜ ᱛᱟᱦᱮᱸ ᱠᱟᱱ ᱛᱟᱦᱮᱱᱟ ᱡᱚᱨᱚᱜ ᱠᱟᱱ ᱛᱟᱦᱮᱱᱟ ᱟᱨ ᱱᱤᱛᱳᱜ ᱫᱚ ᱚᱱᱟ ᱫᱚ ᱚᱱᱟ ᱨᱮᱱᱟᱜ ᱪᱤᱱᱛᱟᱹ ᱫᱚ ᱪᱟᱵᱟᱭᱮᱱ ᱛᱤᱧᱟᱹ ᱱᱤᱛᱳᱜ ᱫᱚ ᱜᱤᱫᱽᱨᱟᱹ ᱠᱚᱠᱚ ᱯᱟᱲᱦᱟᱜ ᱠᱟᱱᱟ ᱪᱤᱠᱟᱹᱛᱮ ᱪᱟᱹᱠᱨᱤ ᱠᱚᱠᱚ ᱧᱟᱢᱟᱠᱚ ᱚᱱᱟ ᱠᱚᱜᱮ ᱱᱤᱛᱳᱜ ᱫᱚ ᱪᱤᱱᱛᱟᱹ ᱢᱮᱱᱟᱜ ᱛᱤᱧᱟᱹ ᱢᱟ ᱛᱟᱦᱞᱮ ᱛᱚᱵᱮ ᱤᱱᱟᱹᱜ ᱜᱮ ᱯᱷᱳᱱ ᱠᱟᱛᱤᱧ ᱫᱚᱦᱚᱭᱮᱫᱟ